ᱯᱚᱥᱪᱤᱢ ᱵᱚᱨᱫᱷᱚᱢᱟᱱ ᱦᱚᱱᱚᱛ ᱨᱮᱭᱟᱜ ᱧᱩᱛᱩᱢᱟᱱ ᱥᱮᱨᱣᱟ ᱟᱱᱟᱜ ᱴᱷᱟᱶ ᱠᱚᱫᱚ ᱵᱮᱥᱟᱱ ᱠᱚᱭᱮᱠᱴᱤ ᱢᱮᱱᱟᱜ ᱟᱱᱟᱝ ᱡᱟᱦᱟᱸ ᱠᱚ ᱦᱩᱭᱩᱜ ᱠᱟᱱᱟ ᱱᱟᱝ ᱠᱚᱞᱞᱟᱱᱮᱥᱥᱚᱨᱤ ᱢᱚᱱᱫᱤᱨ ᱪᱩᱨᱩᱞᱤᱭᱟᱹ ᱚᱱᱠᱟᱱ ᱡᱟᱭᱜᱟ ᱛᱟᱨᱯᱚᱨᱮ ᱜᱚᱰ ᱡᱚᱝᱜᱚᱞ ᱫᱩᱨᱜᱟᱯᱩᱨ ᱵᱟᱡᱟᱨ ᱨᱮ ᱠᱟᱞᱤ ᱢᱚᱱᱫᱤᱨ ᱟᱨ ᱚᱱᱟ ᱥᱟᱶᱛᱮ ᱠᱩᱢᱟᱨ ᱢᱚᱝᱜᱚᱞᱚᱢ ᱯᱟᱨᱠ ᱚᱱᱟ ᱴᱷᱟᱶ ᱠᱚᱫᱚ ᱥᱟᱱᱟᱢ ᱦᱚᱲ ᱞᱟᱹᱜᱤᱫ ᱜᱮ ᱠᱷᱩᱞᱟᱹᱣ ᱛᱟᱦᱮᱱᱟ ᱡᱤᱨᱣᱟᱜ ᱞᱟᱹᱜᱤᱫ ᱛᱮ ᱥᱳᱢᱳᱭ ᱠᱟᱴᱟᱣ ᱞᱟᱹᱜᱤᱫ ᱛᱮᱦᱚᱸ ᱱᱚᱸᱰᱮ ᱚᱱᱠᱟᱱᱟᱜ ᱵᱮᱵᱚᱥᱛᱷᱟ ᱢᱮᱱᱟᱜᱼᱟ ᱞᱚᱡᱽ ᱠᱚ ᱟᱨ ᱚᱱᱟ ᱥᱟᱶᱛᱮ ᱟᱨᱚ ᱧᱩᱛᱩᱢᱟᱱ ᱵᱟᱡᱟᱨ ᱢᱮᱱᱟᱜ ᱛᱟᱞᱮᱭᱟ ᱡᱚᱱᱥᱚᱱ ᱱᱚᱞ ᱥᱟᱶᱛᱮ ᱟᱭᱢᱟ ᱚᱱᱮᱠ ᱠᱤᱪᱷᱩ ᱜᱮ